ᱦᱮᱸ ᱡᱚᱦᱟᱨ ᱜᱮ ᱦᱮᱸ ᱡᱷᱟᱲᱜᱨᱟᱢ ᱢᱟᱹᱡᱷᱤ ᱵᱟᱵᱟᱧ ᱨᱚᱲ ᱠᱟᱱᱟ

ᱟᱪᱪᱷᱟ ᱪᱷᱟ ᱪᱷᱟ ᱦᱮᱸ ᱦᱮᱸ ᱜᱚᱝᱠᱮ ᱟᱫᱚ ᱡᱚᱦᱟᱨ ᱜᱮ ᱟᱫᱚ ᱵᱷᱟᱜᱮ ᱠᱟᱛᱷᱟ ᱜᱮᱢ ᱢᱮᱱ ᱠᱮᱫ ᱛᱟᱵᱚᱱᱟ ᱟᱫᱚ ᱱᱚᱜᱼᱚᱭ ᱡᱟᱦᱟᱸ ᱩᱱ ᱫᱚ ᱡᱷᱟᱲᱟᱜᱟᱹᱲᱭᱟᱹ ᱟᱛᱳ ᱫᱚ ᱱᱚᱣᱟ ᱡᱷᱟᱲᱜᱨᱟᱢ ᱯᱷᱮᱰ ᱨᱮᱜᱮ ᱛᱟᱦᱮᱸ ᱠᱟᱱᱟ ᱩᱱᱫᱚ ᱟᱫᱚ ᱱᱚᱣᱟ ᱫᱚ ᱦᱩᱭᱩᱜ ᱠᱟᱱᱟ ᱦᱚᱱᱚᱛ ᱫᱚ ᱛᱟᱦᱮᱸᱠᱟᱱᱟ ᱢᱮᱫᱽᱱᱤᱯᱩᱨ ᱜᱮ ᱩᱱ ᱞᱟᱦᱟ ᱫᱚ ᱟᱫᱚ ᱩᱱ ᱞᱟᱦᱟ ᱡᱚᱠᱷᱚᱱ ᱢᱮᱫᱱᱤᱯᱩᱨ ᱛᱟᱦᱮᱸᱠᱟᱱᱟ ᱟᱫᱚ ᱢᱮᱫᱽᱱᱩᱨᱩᱨ ᱦᱚᱸ ᱡᱚᱠᱷᱚᱱ ᱡᱟᱹᱥᱛᱤ ᱦᱚᱲᱟᱜ ᱦᱚᱲ ᱠᱚ ᱥᱟᱸᱜᱮᱭᱮᱱᱟ ᱦᱚᱲ ᱞᱮᱠᱷᱟ ᱰᱷᱮᱹᱨᱮᱱᱟ ᱡᱟᱹᱥᱛᱤᱭᱮᱱᱟ ᱰᱮᱱᱥᱤᱴᱤ ᱵᱤᱥᱤᱭᱮᱱᱟ ᱯᱚᱯᱩᱞᱮᱥᱚᱱ ᱠᱚ ᱵᱤᱥᱤᱭᱮᱱᱟ ᱩᱱ ᱠᱷᱟᱱ ᱪᱤᱠᱟᱹᱭᱮᱱᱟ ᱚᱱᱟ ᱫᱩ ᱦᱟᱡᱟᱨ ᱥᱟᱞ ᱥᱮᱫ ᱫᱩ ᱦᱟᱡᱟᱨ ᱫᱩ ᱦᱟᱡᱟᱨ ᱮᱠ ᱱᱚᱜᱼᱚ ᱱᱚᱝᱠᱟᱱ ᱥᱟᱞ ᱥᱮᱫ ᱩᱱᱫᱚ ᱠᱤᱱᱛᱩ ᱢᱮᱫᱽᱱᱤᱯᱩᱨ ᱰᱤᱥᱴᱤᱠ ᱦᱚᱸ ᱠᱤᱱᱛᱩ ᱩᱱᱫᱚ ᱦᱟᱹᱴᱤᱧᱱᱟ ᱵᱟᱨᱭᱟ ᱨᱮ ᱦᱟᱹᱴᱤᱧᱮᱱᱟ ᱩᱱ ᱫᱚ ᱚᱱᱟ ᱯᱚᱥᱪᱤᱢ ᱢᱮᱫᱽᱱᱤᱯᱩᱨ ᱟᱨ ᱯᱩᱨᱩᱵᱽ ᱢᱮᱫᱽᱱᱤᱯᱩᱨ ᱵᱟᱨᱭᱟ ᱡᱮᱞᱟ ᱦᱟᱹᱴᱤᱧᱮᱱᱟ ᱟᱨᱠᱤ ᱦᱮᱸ ᱟᱫᱚ ᱩᱱ ᱨᱮ ᱚᱱᱠᱟ ᱦᱟᱹᱴᱤᱧᱮᱱᱟ ᱟᱫᱚ ᱤᱱᱟᱹ ᱟᱣᱛᱟ ᱨᱮᱜᱮ ᱱᱚᱜᱼᱚᱭ ᱡᱷᱟᱲᱟᱜᱟᱹᱲᱭᱟᱹ ᱟᱛᱳ ᱦᱚᱸ ᱛᱟᱦᱮᱸᱠᱟᱱᱟ ᱟᱫᱚ ᱱᱤᱛᱳᱜ ᱱᱤᱛᱳᱜ ᱡᱚᱠᱷᱚᱱᱮ ᱢᱮᱱᱮᱫ ᱛᱟᱵᱚᱱ ᱱᱚᱜᱼᱚᱭ ᱡᱟᱦᱟᱸ ᱡᱷᱟᱲᱜᱨᱟᱢ ᱡᱮᱞᱟ ᱦᱟᱹᱴᱤᱧᱮᱱᱟ ᱱᱚᱣᱟ ᱨᱮᱱᱟᱜ ᱪᱮᱫ ᱱᱟᱜᱟᱢ ᱠᱚ ᱢᱮᱱᱟᱜᱼᱟ ᱟᱫᱚ ᱱᱟᱜᱟᱢ ᱵᱚᱞᱛᱮ ᱫᱚ ᱱᱚᱣᱟ ᱠᱟᱱ ᱜᱮᱭᱟ ᱱᱚᱜᱼᱚᱭ ᱡᱮ ᱟᱵᱚ ᱢᱤᱫᱴᱮᱱ ᱡᱮᱞᱟ ᱫᱚ ᱢᱤᱫᱴᱤᱡ ᱟᱛᱳ ᱠᱚ ᱱᱤᱭᱟᱹ ᱛᱮᱭᱟᱨᱚᱜᱼᱟ ᱥᱮ ᱟᱛᱳ ᱦᱩᱭ ᱫᱟᱲᱭᱟᱜᱼᱟ ᱥᱩᱨ ᱥᱩᱯᱩᱨ ᱨᱮᱱᱟᱜ ᱟᱛᱳ ᱠᱚ ᱚᱱᱠᱟᱱᱟᱜ ᱢᱚᱡᱷᱚᱥᱚᱞ ᱮᱞᱟᱠᱟ ᱮᱨᱤᱭᱟ ᱠᱚ ᱱᱤᱭᱟᱹ ᱢᱤᱫᱴᱤᱡ ᱡᱮᱞᱟ ᱥᱚᱦᱚᱨ ᱛᱮᱭᱟᱨᱚᱜᱼᱟ ᱟᱫᱚ ᱩᱱ ᱞᱟᱦᱟ ᱫᱚ ᱥᱟᱵᱽ ᱰᱤᱵᱷᱤᱥᱮᱱ ᱜᱮ ᱛᱟᱦᱮᱸᱠᱟᱱᱟ ᱡᱷᱟᱲᱜᱨᱟᱢ ᱥᱟᱵᱽ ᱰᱤᱵᱷᱤᱥᱮᱱ ᱟᱫᱚ ᱱᱚᱸᱰᱮ ᱜᱮ ᱡᱚᱠᱷᱚᱱ ᱯᱨᱚᱥᱟᱥᱚᱱᱤᱠ ᱠᱟᱹᱢᱤ ᱠᱚ ᱪᱟᱞᱟᱣ ᱦᱩᱭᱩᱜ ᱠᱟᱱ ᱛᱟᱠᱚᱣᱟ ᱢᱮᱫᱽᱱᱤᱯᱩᱨ ᱦᱮᱸ ᱚᱸᱰᱮ ᱠᱷᱚᱱ ᱟᱵᱟᱨ ᱪᱟᱞᱟᱜ ᱦᱩᱭᱩᱜ ᱠᱟᱱ ᱛᱟᱠᱚᱣᱟ ᱠᱳᱞᱠᱟᱛᱟ ᱦᱚᱸᱜᱼᱚ ᱱᱚᱝᱠᱟ ᱡᱚᱠᱷᱚᱱ ᱜᱮ ᱱᱚᱣᱟ ᱮᱞᱟᱠᱟ ᱨᱮᱱ ᱦᱚᱲ ᱠᱚ ᱫᱚᱢᱮ ᱠᱚ ᱦᱮᱨᱟᱥᱢᱮᱱᱚᱜ ᱠᱟᱱᱟ ᱟᱨ ᱱᱚᱣᱟ ᱠᱚᱨᱮᱱ ᱦᱚᱲ ᱠᱚᱣᱟᱜ ᱦᱚᱸᱜᱼᱚᱭ ᱡᱟᱦᱟᱸ ᱵᱷᱟᱹᱞᱟᱹᱭ ᱩᱛᱱᱟᱹᱣ ᱵᱟᱝ ᱦᱩᱭᱩᱜ ᱠᱟᱱ ᱛᱟᱠᱚᱣᱟ ᱰᱮᱵᱷᱞᱚᱯᱢᱮᱱᱴ ᱴᱷᱤᱠ ᱵᱟᱝ ᱦᱩᱭᱩᱜ ᱠᱟᱱᱟ ᱵᱟᱠᱚ ᱧᱟᱢᱮᱫᱟ ᱥᱩᱡᱳᱜᱽ ᱥᱩᱵᱤᱫᱷᱟ ᱥᱚᱨᱠᱟᱨᱟᱜ ᱯᱷᱮᱥᱮᱞᱤᱴᱤ ᱵᱟᱠᱚ ᱧᱟᱢ ᱫᱟᱲᱭᱟᱜ ᱠᱟᱱᱟ ᱩᱱ ᱠᱷᱟᱱ ᱜᱮ ᱱᱚᱣᱟ ᱮᱞᱟᱠᱟ ᱨᱮ ᱱᱚᱣᱟ ᱡᱷᱟᱲᱜᱨᱟᱢ ᱥᱟᱵᱽ ᱰᱤᱵᱷᱤᱥᱮᱱ ᱮᱞᱟᱠᱟ ᱨᱮᱱ ᱥᱟᱱᱟᱢ ᱱᱮᱭᱟᱱ ᱦᱚᱲ ᱠᱚ ᱢᱤᱫᱴᱤᱡ ᱫᱟᱵᱤ ᱯᱚᱛᱨᱚ ᱫᱟᱵᱤ ᱠᱚ ᱨᱟᱠᱟᱵ ᱠᱮᱫᱟ ᱡᱮ ᱡᱷᱟᱲᱜᱨᱟᱢ ᱡᱮᱞᱟ ᱦᱩᱭᱩᱜ ᱢᱟ ᱡᱟᱛᱮ ᱟᱞᱮᱭᱟᱜ ᱦᱚᱸ ᱥᱚᱨᱠᱟᱨᱤ ᱯᱚᱨᱤᱥᱮᱵᱟ ᱥᱚᱨᱠᱟᱨᱤ ᱡᱟᱦᱟᱸ ᱮᱰᱢᱤᱱᱤᱥᱴᱨᱮᱴᱤᱵᱷ ᱞᱮᱵᱮᱞ ᱠᱚ ᱥᱚᱨᱟᱠᱟᱨᱟᱜ ᱡᱟᱦᱟᱸ ᱛᱤᱱᱟᱹᱜ ᱠᱟᱹᱢᱤ ᱠᱟᱹᱥᱱᱤ ᱡᱷᱟᱲᱜᱨᱟᱢ ᱨᱮᱜᱮ ᱦᱩᱭᱩᱜ ᱢᱟ ᱡᱟᱛᱮ ᱟᱞᱮ ᱢᱮᱫᱽᱱᱤᱯᱩᱨ ᱟᱨ ᱠᱳᱞᱠᱟᱛᱟ ᱟᱞᱚ ᱥᱮᱱ ᱞᱟᱜᱟᱣᱣᱞᱮᱢᱟ ᱚᱱᱟ ᱠᱟᱹᱢᱤ ᱠᱚ ᱱᱚᱸᱰᱮ ᱜᱮ ᱠᱚᱨᱟᱣ ᱞᱟᱜᱟᱜ ᱢᱟ ᱦᱚᱸᱜᱼᱚ ᱱᱚᱝᱠᱟ ᱛᱮ ᱟᱹᱰᱤ ᱜᱟᱱ ᱜᱮ ᱟᱹᱰᱤ ᱫᱷᱟᱣ ᱜᱮ ᱟᱹᱰᱤ ᱥᱚᱝᱜᱚᱴᱷᱚᱱ ᱜᱮ ᱱᱚᱣᱟ ᱱᱤᱭᱟᱹ ᱠᱚ ᱨᱚᱲᱟᱠᱟᱜᱼᱟ ᱫᱟᱵᱤ ᱠᱚ ᱮᱢ ᱟᱠᱟᱜᱼᱟ ᱟᱹᱰᱤ ᱠᱚ ᱯᱞᱮᱥ ᱟᱠᱟᱫᱟ ᱚᱱᱟ ᱞᱮᱠᱟᱛᱮᱜᱮ ᱦᱮᱸ ᱵᱟᱲᱟᱭ ᱜᱮᱭᱟᱵᱚᱱ ᱱᱤᱛᱳᱜ ᱱᱚᱣᱟ ᱚᱭᱮᱥᱴ ᱵᱮᱝᱜᱚᱞ ᱯᱚᱱᱚᱛ ᱨᱮ ᱡᱟᱦᱟᱸᱭ ᱠᱟᱱᱟᱭ ᱥᱤ ᱮᱢ ᱢᱟᱱᱚᱛᱟᱱ ᱢᱟᱱᱚᱛᱟᱱᱤ ᱢᱚᱢᱚᱛᱟ ᱵᱚᱱᱫᱳᱯᱟᱫᱽᱫᱷᱟᱭ ᱩᱱᱤ ᱢᱟᱱᱚᱛᱟᱱ ᱢᱚᱢᱚᱛᱟ ᱵᱚᱱᱫᱳᱯᱟᱫᱽᱫᱷᱟᱭ ᱩᱱᱤ ᱩᱱ ᱥᱚᱢᱚᱭ ᱱᱚᱣᱟ ᱫᱟᱵᱤ ᱠᱚᱭ ᱧᱮᱞ ᱠᱮᱫᱟ ᱵᱤᱪᱟᱹᱨ ᱠᱮᱫᱟᱭ ᱥᱟᱹᱨᱤ ᱜᱮᱛᱚ ᱡᱮ ᱱᱚᱣᱟ ᱮᱞᱟᱠᱟ ᱨᱮᱱ ᱦᱚᱲ ᱩᱱ ᱥᱟᱺᱜᱤᱧ ᱪᱟᱞᱟᱣ ᱦᱩᱭᱩᱜ ᱠᱟᱱ ᱛᱟᱠᱚᱣᱟ ᱟᱨ ᱱᱚᱣᱟ ᱮᱞᱟᱠᱟ ᱨᱮᱱ ᱥᱟᱱᱛᱟᱲ ᱵᱤᱥᱮᱥ ᱠᱚᱨᱮ ᱵᱟᱲᱟᱭ ᱜᱮᱭᱟᱵᱚᱱ ᱡᱷᱟᱲᱜᱨᱟᱢ ᱫᱚ ᱢᱤᱫᱴᱤᱱ ᱴᱨᱟᱭᱵᱮᱞ ᱮᱨᱤᱭᱟ ᱠᱟᱱᱟ ᱴᱨᱟᱭᱵᱮᱞ ᱰᱳᱢᱮᱱᱮᱴᱤᱠ ᱢᱤᱫᱴᱤᱡ ᱥᱟᱵᱽ ᱰᱤᱵᱤᱥᱚᱱ ᱠᱟᱱᱟ ᱛᱟᱦᱞᱮ ᱦᱚᱸᱜᱼᱚᱭ ᱡᱮ ᱩᱱᱠᱩ ᱴᱨᱟᱭᱵᱮᱞ ᱠᱚ ᱛᱟᱭᱚᱢ ᱨᱮ ᱦᱮᱱᱟᱜ ᱠᱟᱜ ᱠᱚᱣᱟ ᱱᱩᱠᱩᱣᱟᱜ ᱩᱱᱱᱚᱛᱤ ᱩᱱᱠᱩᱣᱟᱜ ᱩᱛᱱᱟᱹᱣ ᱵᱟᱝ ᱦᱩᱭᱩᱜ ᱠᱟᱱᱟ ᱥᱚᱨᱠᱟᱨᱤ ᱯᱚᱨᱤᱥᱮᱵᱟ ᱟᱠᱚ ᱚᱲᱟᱜ ᱛᱮ ᱵᱟᱝ ᱥᱮᱴᱮᱨᱚᱜ ᱠᱟᱱ ᱛᱟᱠᱚᱣᱟ ᱦᱚᱸᱜᱼᱚ ᱱᱚᱝᱠᱟᱱᱟᱜ ᱪᱤᱱᱛᱟᱹ ᱵᱷᱟᱵᱽᱱᱟ ᱠᱷᱚᱱ ᱜᱮ ᱵᱟᱲᱟᱭ ᱜᱮᱭᱟᱵᱚᱱ ᱫᱩ ᱦᱟᱡᱟᱨ ᱥᱚᱛᱨᱚ ᱥᱟᱞ ᱨᱮ ᱪᱳᱣᱴᱷᱟ ᱡᱩᱞᱟᱭ ᱠᱤᱱᱛᱩ ᱱᱚᱣᱟ ᱡᱷᱟᱲᱜᱨᱟᱢ ᱡᱮᱞᱟ ᱵᱮᱨᱮᱫ ᱱᱟ ᱟᱨᱠᱤ ᱢᱮᱫᱽᱱᱤᱯᱩᱨ ᱵᱟᱝ ᱯᱚᱥᱪᱤᱢ ᱢᱮᱫᱽᱱᱤᱯᱩᱨ ᱡᱮᱞᱟ ᱦᱟᱹᱴᱤᱧ ᱠᱟᱛᱮ ᱱᱟᱣᱟ ᱢᱮᱫᱴᱮᱱ ᱵᱟᱭᱤᱥ ᱛᱚᱢᱚ ᱢᱟᱱᱮ ᱵᱟᱨᱜᱮᱞ ᱵᱟᱨ ᱟᱱᱟᱜ ᱡᱷᱟᱲᱜᱨᱟᱢ ᱡᱮᱞᱟ ᱠᱚ ᱜᱷᱳᱥᱳᱱᱟ ᱠᱮᱫᱟ ᱡᱟᱛᱮ ᱯᱚᱥᱪᱤᱢ ᱵᱟᱝᱞᱟ ᱡᱟᱛᱮ ᱯᱚᱥᱪᱤᱢ ᱵᱟᱝᱞᱟ ᱥᱚᱨᱠᱟᱨᱟᱜ ᱡᱟᱦᱟᱸᱛᱤᱱᱟᱹᱜ ᱯᱷᱟᱱᱰ ᱠᱚ ᱦᱤᱭᱩᱜ ᱦᱤᱡᱩᱜᱼᱟ ᱥᱟᱶᱛᱮ ᱥᱮᱱᱴᱨᱟᱞ ᱜᱚᱵᱷᱢᱮᱱᱴᱟᱜ ᱯᱷᱟᱱᱰ ᱠᱚ ᱚᱱᱟ ᱯᱷᱟᱱᱰ ᱨᱮᱱᱟᱜ ᱴᱟᱠᱟ ᱯᱩᱭᱥᱟᱹ ᱥᱮ ᱚᱱᱟ ᱠᱚᱨᱮᱱᱟᱜ ᱡᱟᱛᱮ ᱥᱩᱡᱳᱜᱽ ᱥᱩᱵᱤᱫᱷᱟ ᱠᱚ ᱱᱚᱣᱟ ᱮᱞᱟᱠᱟ ᱨᱮᱱ ᱦᱚᱲ ᱱᱚᱣᱟ ᱰᱤᱥᱴᱤᱠ ᱨᱮᱱ ᱦᱚᱲ ᱥᱟᱱᱟᱢ ᱦᱚᱲ ᱜᱮ ᱯᱚᱨᱤᱥᱮᱵᱟ ᱠᱚ ᱧᱟᱢ ᱢᱟ ᱱᱚᱣᱟ ᱫᱤᱥᱟᱹ ᱠᱟᱛᱮ ᱜᱮ ᱟᱨ ᱡᱮ ᱥᱟᱱᱟᱢ ᱥᱟᱶᱛᱟ ᱠᱚᱣᱟᱜ ᱦᱚᱸᱜᱼᱚᱭ ᱡᱮ ᱫᱟᱵᱤ ᱠᱚ ᱫᱚᱦᱚ ᱞᱮᱫᱟ ᱫᱟᱵᱤ ᱠᱚ ᱢᱟᱹᱱ ᱢᱟᱱᱚᱛ ᱮᱢ ᱞᱟᱹᱜᱤᱫ ᱛᱮᱜᱮ ᱟᱥᱟᱭᱟᱹᱧ ᱦᱚᱭᱛᱳ ᱡᱷᱟᱲᱜᱨᱟᱢ ᱡᱮᱞᱟ ᱫᱚ

ᱦᱮᱸ ᱟᱫᱚ ᱠᱟᱜᱚᱡᱽ ᱵᱚᱞᱛᱮ ᱫᱚ ᱦᱸᱟᱜ ᱠᱷᱟᱱ ᱡᱟᱦᱟᱸᱭ ᱡᱩᱫᱤ ᱵᱚᱱ ᱞᱟᱹᱭ ᱠᱷᱟᱱ ᱱᱚᱜᱼᱚᱭ ᱡᱮ ᱰᱨᱟᱭᱵᱷᱤᱝ ᱞᱟᱭᱥᱮᱱᱥ ᱨᱮᱱᱟᱜ ᱩᱱ ᱞᱟᱦᱟ ᱫᱚ ᱠᱤᱱᱛᱩ ᱢᱮᱫᱽᱱᱤᱯᱩᱨ ᱛᱟᱦᱮᱸᱠᱟᱱᱟ ᱢᱮᱱᱠᱷᱟᱱ ᱱᱤᱛᱳᱜ ᱫᱚ ᱠᱤᱱᱛᱩ ᱡᱷᱟᱲᱜᱨᱟᱢ ᱨᱮᱜᱮ ᱰᱨᱟᱭᱵᱷᱤᱝ ᱞᱟᱭᱥᱮᱱᱥ ᱨᱮᱱᱟᱜ ᱥᱟᱱᱟᱢ ᱠᱤᱪᱷᱩ ᱠᱟᱹᱢᱤ ᱦᱩᱭᱩᱜ ᱠᱟᱱᱟ ᱟᱨ ᱦᱩᱭᱩᱜ ᱠᱟᱱᱟ ᱦᱚᱸᱜᱼᱚᱭ ᱡᱮᱢᱚᱱ ᱡᱩᱫᱤ ᱵᱚᱱ ᱞᱟᱹᱭ ᱠᱷᱟᱱ ᱞᱮᱱᱰ ᱨᱤᱵᱷᱤᱱᱤᱭᱩ ᱠᱟᱛᱷᱟ ᱡᱩᱫᱤᱵᱚᱱ ᱞᱟᱹᱭ ᱠᱷᱟᱱ ᱚᱱᱟ ᱠᱟᱹᱢᱤ ᱦᱚᱸ ᱩᱱ ᱞᱟᱦᱟ ᱫᱚ ᱢᱮᱫᱽᱱᱤᱯᱩᱨ ᱨᱮ ᱦᱩᱭᱩᱜ ᱠᱟᱱ ᱛᱟᱦᱮᱱᱟ ᱱᱤᱛᱳᱜ ᱫᱚ ᱡᱮᱞᱟ ᱦᱟᱹᱴᱤᱧ ᱯᱮᱨᱮ ᱠᱤᱱᱛᱩ ᱚᱱᱟᱫᱚ ᱟᱫᱚ ᱮᱠᱫᱚᱢ ᱯᱟᱨᱢᱟᱱᱮᱱᱴᱞᱤ ᱱᱚᱸᱰᱮ ᱜᱮ ᱠᱟᱹᱢᱤ ᱦᱩᱭᱩᱜ ᱠᱟᱱᱟ ᱟᱨᱚ ᱡᱩᱫᱤ ᱵᱚᱱ ᱟᱨᱚ ᱡᱩᱫᱤ ᱵᱚᱱ ᱦᱮᱸ ᱟᱨᱚ ᱡᱩᱫᱤ ᱵᱚᱱ ᱞᱟᱹᱭ ᱠᱷᱟᱱ ᱡᱮ ᱢᱮᱡᱤᱥᱴᱨᱮᱴ ᱞᱮᱵᱮᱞ ᱨᱮ ᱡᱟᱦᱟᱸᱛᱤᱱᱟᱹᱜ ᱠᱟᱹᱢᱤ ᱠᱚ ᱦᱩᱭᱩᱜ ᱠᱟᱱᱟ ᱚᱱᱟ ᱠᱟᱹᱢᱤ ᱠᱚᱦᱚᱸ ᱥᱟᱱᱟᱢ ᱱᱤᱛᱳᱜ ᱫᱚ ᱠᱤᱱᱛᱩ ᱟᱵᱚ ᱱᱚᱣᱟ ᱡᱷᱟᱲᱜᱨᱟᱢ ᱡᱮᱞᱟ ᱨᱮᱜᱮ ᱦᱩᱭᱩᱜ ᱠᱟᱱᱟ ᱟᱨ ᱡᱮᱞᱟ ᱦᱟᱹᱴᱤᱧ ᱞᱟᱦᱟ ᱨᱮ ᱡᱟᱦᱟᱸ ᱠᱟᱜᱚᱡᱽ ᱠᱚ ᱫᱷᱚᱨᱚ ᱦᱚᱭᱛᱚ ᱚᱠᱚᱭᱟᱜ ᱰᱮᱹᱴ ᱚᱯᱷ ᱵᱟᱨᱛᱷ ᱥᱟᱨᱴᱤᱯᱷᱤᱠᱮᱴ ᱨᱮ ᱚᱠᱚᱭᱟᱜ ᱟᱫᱷᱟᱨ ᱠᱟᱨᱰ ᱨᱮ ᱥᱮ ᱵᱷᱳᱴᱟᱨ ᱠᱟᱨᱰ ᱨᱮ ᱡᱟᱦᱟᱸ ᱡᱮᱞᱟ ᱧᱩᱛᱩᱢ ᱛᱟᱦᱮᱸᱠᱟᱱᱟ ᱯᱚᱥᱪᱤᱢ ᱢᱮᱫᱽᱱᱤᱯᱩᱨ ᱟᱫᱚ ᱚᱱᱟ ᱫᱚ ᱚᱱᱠᱟ ᱜᱮ ᱱᱤᱛᱳᱜ ᱦᱚᱸ ᱢᱮᱱᱟᱜ ᱜᱮᱭᱟ ᱟᱫᱚ ᱚᱱᱟ ᱫᱚ ᱱᱤᱛᱳᱜ ᱟᱨᱚ ᱡᱩᱫᱤ ᱠᱟᱨᱮᱠᱥᱮᱱ ᱜᱟᱱᱚᱜᱼᱟ ᱡᱟᱦᱟᱸᱭ ᱡᱩᱫᱤᱭ ᱢᱚᱱᱮᱭᱟᱭ ᱵᱟᱝ ᱤᱧ ᱡᱷᱟᱲᱜᱨᱟᱢ ᱡᱮᱞᱟᱧ ᱫᱚᱦᱚᱭ ᱛᱤᱧᱟᱹ ᱱᱚᱣᱟ ᱨᱮ ᱟᱫᱷᱟᱨ ᱠᱟᱨᱰ ᱨᱮ ᱵᱷᱳᱴᱟᱨ ᱠᱟᱨᱰ ᱨᱮ ᱚᱱᱟ ᱠᱚᱨᱟᱣ ᱜᱟᱱᱚᱜᱼᱟ ᱚᱱᱟ ᱠᱤᱱᱛᱩ ᱱᱤᱛᱳᱜ ᱱᱚᱣᱟ ᱡᱮᱦᱮᱛᱩ ᱱᱚᱣᱟ ᱥᱮᱱᱴᱨᱟᱞ ᱜᱚᱨᱢᱮᱱᱴ ᱱᱚᱣᱟ ᱵᱟᱭᱤᱥ ᱛᱚᱢᱚ ᱡᱟᱦᱟᱸ ᱡᱷᱟᱲᱜᱨᱟᱢ ᱡᱮᱞᱟ ᱱᱚᱣᱟᱭ ᱮᱠᱥᱮ ᱯᱴ ᱟᱠᱟᱜᱼᱟᱭ ᱥᱮ ᱵᱷᱟᱨᱚᱛ ᱨᱮᱭᱟᱜ ᱢᱤᱫᱴᱤᱡ ᱡᱟᱭᱜᱟ ᱨᱮ ᱡᱷᱟᱲᱜᱨᱟᱢ ᱡᱮᱞᱟ ᱢᱮᱱᱟᱜ ᱟᱠᱟᱫᱟ ᱡᱟᱦᱟᱸ ᱫᱚ ᱱᱚᱜᱼᱚᱭ ᱡᱮ ᱚᱭᱮᱥᱴ ᱵᱮᱝᱜᱚᱞ ᱨᱮᱱᱟᱜ ᱢᱤᱫᱴᱮᱱ ᱡᱮᱞᱟ ᱠᱟᱱᱟ ᱚᱱᱟ ᱧᱩᱛᱩᱢ ᱛᱮ ᱠᱤᱱᱛᱩ ᱥᱮᱱᱴᱨᱟᱞ ᱜᱚᱵᱷᱚᱨᱱᱢᱮᱱᱴ ᱴᱷᱮᱱ ᱢᱤᱫᱴᱮᱱ ᱨᱤᱯᱳᱨᱴ ᱪᱟᱞᱟᱣᱟᱠᱟᱱᱟ ᱡᱟᱦᱟᱸᱞᱮᱠᱟᱛᱮ ᱟᱫᱷᱟᱨ ᱠᱟᱨᱰ ᱨᱮᱦᱚᱸ ᱱᱤᱛᱳᱜ ᱫᱚ ᱠᱤᱱᱛᱩ ᱱᱚᱣᱟ ᱡᱷᱟᱲᱜᱨᱟᱢ ᱡᱮᱞᱟ ᱚᱞ ᱦᱚᱪᱚ ᱜᱟᱱᱚᱜᱼᱟ

ᱦᱮᱸ ᱚᱵᱚᱥᱥᱳᱭ ᱚᱵᱚᱥᱥᱳᱭᱮᱢ ᱠᱩᱞᱤ ᱫᱚᱦᱚᱭ ᱛᱟᱵᱚᱱᱟ ᱟᱨᱠᱤ ᱦᱮᱸ ᱢᱟ ᱛᱚᱵᱮ ᱡᱚᱦᱟᱨ ᱜᱮ ᱦᱮᱸ ᱡᱚᱦᱟᱨ ᱜᱮ ᱦᱮᱸ ᱦᱮᱸ